ᱟᱢ ᱡᱟᱦᱟᱸ ᱟᱢᱟᱜ ᱩᱭᱦᱟᱹᱨ ᱛᱮ ᱫᱤᱥᱟᱹᱛᱮ ᱡᱟᱦᱟᱸ ᱵᱩᱜᱤ ᱠᱟᱹᱢᱤ ᱤᱫᱤ ᱠᱟᱛᱮ ᱡᱟᱦᱟᱸ ᱵᱮᱥ ᱠᱟᱹᱢᱤ ᱛᱟᱦᱮᱱ ᱛᱩᱞᱩᱡ ᱵᱟᱹᱲᱤᱡ ᱮᱢ ᱠᱟᱹᱢᱤᱭᱟ ᱟᱢ ᱟᱢᱛᱮ ᱵᱟᱢ ᱵᱩᱡᱷᱟᱹᱣᱟ ᱟᱢᱟᱜ ᱪᱮᱛᱟᱱ ᱨᱮ ᱮᱴᱠᱮᱴᱚᱲᱮ ᱦᱩᱭᱩᱜᱼᱟ ᱟᱢᱟᱜ ᱦᱚᱲᱢᱚ ᱨᱮ ᱨᱩᱭᱟᱹᱜ ᱦᱟᱹᱥᱩᱜ ᱮᱴᱠᱮᱴᱮ ᱮᱴᱠᱮᱴᱚᱲᱮ ᱟᱹᱰᱤ ᱨᱚᱠᱚᱢ ᱱᱟᱱᱟ ᱦᱩᱱᱟᱹᱨ ᱦᱩᱭᱩᱜᱼᱟ ᱮᱱᱠᱷᱟᱱ ᱫᱚ ᱟᱢ ᱵᱟᱰᱟᱭ ᱠᱟᱛᱮᱱ ᱮᱱᱟᱝᱜᱮ ᱡᱟᱦᱟᱱᱟᱜ ᱮᱢ ᱪᱤᱠᱟᱹᱭᱟ ᱟᱢᱟᱜ ᱦᱚᱲᱢᱚ ᱨᱮᱱᱟᱜ ᱥᱮ ᱟᱢᱟᱜ ᱜᱷᱟᱨᱚᱸᱡᱽ ᱨᱮᱱᱟᱜ ᱥᱩᱵᱤᱫᱷᱟ ᱞᱟᱹᱜᱤᱫ ᱫᱚ ᱟᱢᱜᱮᱢ ᱩᱭᱦᱟᱹᱨᱟ ᱮᱴᱟᱜ ᱦᱚᱲᱫᱚ ᱵᱟᱝ ᱠᱚ ᱩᱭᱦᱟᱹᱨᱟ ᱪᱮᱫᱟᱜ ᱥᱮ ᱟᱢ ᱫᱚ ᱟᱢᱟᱜ ᱡᱤᱱᱤᱥ ᱟᱢᱟᱜ ᱩᱭᱦᱟᱹᱨ ᱟᱢ ᱟᱢᱛᱮᱜᱮ ᱧᱮᱞ ᱦᱩᱭᱩᱜ ᱛᱟᱢᱟ ᱟᱢ ᱵᱮᱜᱚᱨ ᱮᱴᱟᱜ ᱦᱚᱲᱫᱚ ᱚᱠᱚᱭ ᱦᱚᱸ ᱵᱟᱝᱠᱚ ᱧᱮᱞᱛᱟᱢᱟ ᱡᱮ ᱞᱮᱠᱟ ᱟᱢᱟᱜ ᱚᱲᱟᱜ ᱥᱮ ᱟᱢᱟᱜ ᱜᱷᱟᱨᱚᱸᱡᱽ ᱫᱚ ᱚᱠᱚᱭᱦᱚᱸ ᱵᱟᱭ ᱧᱮᱞᱟᱜ ᱛᱟᱢᱟ ᱟᱢᱜᱮ ᱧᱮᱞᱟᱜ ᱢᱮ ᱥᱮ ᱟᱢᱜᱮᱢ ᱧᱮᱞᱟ ᱟᱨ ᱟᱢᱫᱚ ᱵᱮᱥ ᱰᱟᱦᱟᱨ ᱛᱮᱜᱮ ᱛᱟᱲᱟᱢᱟᱢ ᱛᱤᱥ ᱦᱚᱸ ᱵᱟᱹᱲᱤᱡ ᱰᱟᱦᱟᱨ ᱛᱮ ᱟᱞᱚᱢ ᱛᱟᱲᱟᱢᱟ ᱟᱢ ᱟᱢᱛᱮᱜᱮ ᱩᱭᱦᱟᱹᱨᱚᱜ ᱢᱮ

ᱡᱩᱫᱤ ᱵᱟᱹᱲᱤᱡ ᱰᱟᱦᱟᱛᱮᱢ ᱛᱟᱲᱟᱢᱟ ᱮᱱᱠᱷᱟᱱ ᱫᱚ ᱵᱟᱹᱲᱤᱡ ᱮᱢ ᱠᱟᱹᱢᱤᱭᱟ ᱮᱱᱠᱷᱟᱱ ᱫᱚ ᱟᱢᱛᱮᱜᱮ ᱟᱱᱟᱴ ᱨᱮᱢ ᱧᱩᱨᱩᱜᱼᱟ ᱟᱢᱛᱮᱜᱮ ᱜᱷᱟᱹᱭᱨᱮᱢ ᱧᱩᱨᱩᱜᱼᱟ ᱚᱱᱟ ᱞᱟᱹᱜᱤᱫ ᱛᱮ ᱟᱢᱫᱚ ᱵᱮᱥ ᱠᱟᱹᱢᱤ ᱠᱷᱚᱱ ᱵᱟᱹᱲᱤᱡ ᱠᱟᱹᱢᱤ ᱫᱚ ᱛᱤᱥᱦᱚᱸ ᱵᱟᱹᱲᱤᱡ ᱟᱞᱚᱢ ᱠᱟᱹᱢᱤᱭᱟ ᱚᱱᱟᱛᱮ ᱟᱢᱟᱜ ᱥᱩᱵᱤᱫᱷᱟ ᱞᱟᱹᱜᱤᱫ ᱛᱮᱫᱚ ᱟᱢᱜᱮ ᱩᱭᱦᱟᱹᱨ ᱦᱩᱭᱟᱢᱟ ᱟᱢᱜᱮ ᱪᱤᱱᱛᱟᱹ ᱦᱩᱭᱟᱢᱟ ᱟᱨ ᱟᱢᱟᱜ ᱜᱷᱟᱨᱚᱸᱡᱽ ᱥᱮ ᱟᱢᱟᱜ ᱯᱷᱮᱢᱮᱞᱤ ᱞᱟᱹᱜᱤᱫ ᱦᱚᱸ ᱟᱢᱜᱮ ᱪᱤᱱᱛᱟᱹ ᱵᱷᱟᱵᱱᱟ ᱦᱩᱭᱟᱢᱟ ᱚᱱᱟᱞᱟᱹᱜᱤᱫ ᱤᱧ ᱢᱮᱱᱟ ᱟᱢ ᱟᱢᱛᱮᱜᱮ ᱩᱭᱦᱟᱹᱨᱚᱜ ᱢᱮ ᱟᱢᱟᱜ ᱜᱷᱟᱨᱚᱸᱡᱽ ᱪᱤᱠᱟᱹᱛᱮ ᱱᱟᱯᱟᱭᱮᱢ ᱫᱚᱦᱚᱭᱟ ᱟᱨ ᱟᱨ ᱟᱢᱫᱚ ᱟᱢᱟᱜ ᱜᱷᱟᱨᱚᱸᱡᱽ ᱧᱮᱞ ᱞᱟᱹᱜᱤᱫ ᱛᱮ ᱵᱮᱥ ᱠᱟᱹᱢᱤ ᱞᱟᱹᱜᱤᱫ ᱛᱤᱥ ᱦᱚᱸ ᱵᱟᱹᱲᱤᱡ ᱫᱚ ᱟᱞᱚᱢ ᱨᱤᱠᱟᱹᱭᱟ ᱵᱮᱥᱮᱢ ᱠᱟᱹᱢᱤᱭᱟ ᱪᱟᱸᱫᱚ ᱵᱚᱸᱜᱟ ᱥᱚᱦᱚᱫ ᱢᱮᱱᱟᱭᱟ ᱛᱤᱥ ᱨᱮᱦᱚᱸ ᱪᱟᱸᱫᱚ ᱵᱚᱸᱜᱟ ᱫᱚ ᱰᱷᱚᱲᱟ ᱨᱮ ᱵᱟᱭ ᱰᱷᱟᱠᱟ ᱧᱩᱨᱢᱮᱭᱟ ᱵᱟᱹᱲᱤᱡ ᱮᱢ ᱠᱟᱹᱢᱤᱭᱟ ᱪᱟᱸᱫᱚ ᱵᱚᱸᱜᱟᱭ ᱟᱹᱲᱤᱥᱚᱜᱼᱟ ᱮᱱᱠᱷᱟᱱ ᱫᱚ ᱰᱦᱚᱲᱟᱨᱮ ᱴᱷᱮᱞᱟᱣ ᱧᱩᱨ ᱜᱤᱰᱤ ᱠᱟᱢᱟ ᱚᱱᱟ ᱞᱟᱹᱜᱤᱫ ᱤᱧᱤᱧ ᱢᱮᱱᱟ ᱡᱮ ᱵᱮᱥ ᱠᱟᱹᱢᱤ ᱜᱮ ᱱᱟᱯᱟᱭ ᱠᱟᱹᱢᱤ ᱫᱚ ᱟᱢ ᱟᱢᱛᱮᱜᱮ ᱦᱤᱫᱤᱥᱚᱜ ᱢᱮ